ᱤᱧ ᱫᱚ ᱢᱟᱱᱮ ᱨᱩᱢᱟᱞ ᱠᱚ ᱥᱮ ᱟᱥᱚᱱ ᱠᱚᱹᱧ ᱥᱤᱞᱟᱭ ᱵᱟᱲᱟ ᱠᱟᱜᱼᱟ ᱚᱱᱟᱨᱮ ᱪᱤᱛᱟᱹᱨ ᱠᱚᱹᱧ ᱵᱮᱱᱟᱣ ᱵᱟᱲᱟ ᱠᱟᱜᱼᱟ ᱛᱚ ᱚᱱᱟ ᱞᱟᱹᱜᱤᱫ ᱡᱟᱦᱟᱸ ᱥᱟᱢᱟᱱ ᱠᱚᱡ ᱞᱟᱜᱟᱜᱼᱟ ᱚᱱᱟ ᱠᱚᱡ ᱫᱚ ᱡᱮᱢᱚᱱ ᱵᱟᱡᱟᱨ ᱠᱷᱚᱱ ᱠᱤᱪᱨᱤᱡ ᱠᱤᱨᱤᱧ ᱟᱹᱜᱩ ᱠᱟᱛᱮ ᱥᱮ ᱥᱩᱭ ᱥᱩᱛᱟᱹᱢ ᱚᱱᱟ ᱠᱚ ᱡᱚᱛᱚ ᱠᱤᱨᱤᱧ ᱟᱹᱜᱩ ᱠᱟᱛᱮ ᱛᱟᱨᱯᱚᱨ ᱚᱱᱟ ᱨᱩᱢᱟᱞ ᱨᱮ ᱵᱟᱦᱟ ᱟᱸᱠᱟᱣ ᱠᱟᱛᱮ ᱚᱱᱟ ᱪᱤᱛᱟᱹᱨ ᱫᱚᱹᱧ ᱵᱮᱱᱟᱣ ᱞᱮᱫᱟ ᱟᱨ ᱛᱟᱪᱷᱟᱲᱟ ᱡᱮᱢᱚᱱ ᱟᱥᱚᱱ ᱠᱤᱨᱤᱧ ᱵᱮᱱᱟᱣ ᱥᱚᱢᱚᱭ ᱦᱚᱸ ᱟᱨᱠᱤ ᱚᱱᱟ ᱢᱤᱫᱴᱤᱡ ᱵᱚᱥᱛᱟ ᱠᱤᱨᱤᱧ ᱟᱹᱜᱩ ᱠᱟᱛᱮ ᱚᱱᱟ ᱨᱚᱝᱼᱮᱜ ᱛᱮ ᱩᱞ ᱥᱩᱛᱟᱹᱢ ᱠᱤᱨᱤᱧ ᱟᱹᱜᱩ ᱠᱟᱛᱮ ᱚᱱᱟ ᱪᱤᱛᱟᱹᱨ ᱫᱚ ᱚᱱᱟ ᱵᱚᱥᱛᱟ ᱪᱮᱛᱟᱱ ᱨᱮ ᱵᱮᱱᱟᱣ ᱦᱩᱭ ᱞᱮᱱᱟ